ᱡᱷᱟᱨᱠᱷᱚᱸᱰ ᱯᱚᱱᱚᱛ ᱨᱮᱭᱟᱜ ᱜᱤᱨᱤᱰᱤ ᱡᱮᱞᱟ ᱨᱮ ᱟᱨᱚᱥ ᱱᱟᱛᱷ ᱡᱟᱦᱟᱸᱭ ᱡᱮ ᱟᱵᱚ ᱢᱟᱨᱟᱝ ᱵᱩᱨᱩ ᱢᱮᱱᱛᱮ ᱵᱚᱱ ᱵᱟᱲᱟᱭᱟ ᱢᱟᱨᱟᱝ ᱵᱩᱨᱩ ᱫᱚ ᱥᱟᱱᱛᱟᱲ ᱥᱚᱢᱟᱡᱽ ᱠᱚᱣᱟᱜ ᱢᱤᱫᱴᱮᱱ ᱵᱚᱸᱜᱟ ᱥᱛᱷᱟᱱ ᱠᱟᱱᱟ ᱱᱚᱸᱰᱮ ᱫᱚ ᱢᱟᱲᱟᱝ ᱠᱷᱚᱱ ᱟᱵᱚᱨᱮᱱ ᱦᱚᱲ ᱠᱚ ᱵᱚᱸᱜᱟ ᱟᱹᱜᱩᱣᱟᱠᱟᱫᱼᱟ ᱚᱱᱟ ᱵᱩᱨᱩ ᱪᱮᱛᱟᱱ ᱨᱮ ᱟᱨ ᱱᱤᱛ ᱦᱚᱸᱠᱚ ᱵᱚᱸᱜᱟᱜ ᱠᱟᱱᱟ ᱟᱨ ᱵᱚᱱ ᱵᱚᱸᱜᱟᱜ ᱜᱮᱭᱟ ᱢᱟᱨᱟᱝ ᱵᱩᱨᱩ ᱫᱚ ᱟᱵᱚ ᱥᱚᱢᱟᱡᱽ ᱞᱟᱹᱜᱤᱫ ᱚᱱᱠᱟᱱ ᱯᱮᱦᱪᱟᱱ ᱠᱟᱱᱟ ᱡᱟᱦᱟᱸ ᱡᱮ ᱟᱵᱚᱣᱟᱜ ᱚᱥᱛᱤᱛᱛᱚ ᱟᱵᱚᱣᱟᱜ ᱢᱟᱲᱟᱝ ᱠᱷᱚᱱ ᱦᱟᱯᱲᱟᱢ ᱠᱚ ᱡᱟᱦᱟᱸ ᱠᱚ ᱵᱚᱸᱜᱟ ᱟᱹᱜᱩᱣᱟᱠᱟᱫᱼᱟ ᱟᱨᱵᱚᱱ ᱵᱚᱸᱜᱟ ᱟᱹᱜᱩᱭᱟ ᱟᱵᱚ ᱠᱚ ᱵᱟᱧᱪᱟᱣ ᱨᱮᱱᱟᱜ ᱟᱵᱚᱣᱟᱜ ᱪᱮᱫ ᱵᱮᱵᱷᱟᱨ ᱠᱟᱱᱟ ᱟᱵᱚᱣᱟᱜ ᱥᱟᱱᱛᱟᱲ ᱠᱚᱣᱟᱜ ᱢᱤᱫᱴᱮᱱ ᱵᱚᱸᱜᱟ ᱵᱩᱨᱩ ᱥᱛᱷᱟᱱ ᱠᱟᱱᱟ ᱟᱨ ᱱᱚᱸᱰᱮ ᱫᱚ ᱡᱚᱛᱚ ᱞᱮᱠᱟᱱ ᱦᱚᱲ ᱜᱚᱴᱟ ᱠᱷᱚᱱ ᱡᱟᱭᱜᱟ ᱨᱮ ᱢᱟᱱᱮ ᱟᱵᱚ ᱥᱚᱢᱟᱡᱽ ᱨᱮᱱ ᱦᱚᱲ ᱥᱮᱱ ᱠᱟᱛᱮᱫ ᱚᱸᱰᱮ ᱵᱚᱱ ᱵᱚᱸᱜᱟ ᱵᱩᱨᱩᱭᱟ ᱟᱨ ᱟᱵᱚᱨᱮᱱ ᱦᱚᱲ ᱢᱤᱫᱚᱜ ᱞᱟᱹᱜᱤᱫ ᱛᱮ ᱢᱤᱫᱴᱮᱱ ᱡᱟᱦᱟᱱᱟᱜ ᱵᱚᱸᱜᱟ ᱵᱩᱨᱩ ᱨᱮ ᱚᱱᱠᱟᱱ ᱫᱟᱨᱮ ᱢᱮᱱᱟᱜᱼᱟ ᱡᱮ ᱟᱵᱚ ᱵᱚᱱ ᱵᱚᱸᱜᱟ ᱵᱩᱨᱩᱭ ᱜᱮᱭᱟ ᱵᱟᱦᱨᱮ ᱠᱷᱚᱱ ᱦᱚᱲ ᱦᱮᱡᱽ ᱠᱟᱛᱮᱫ ᱡᱟᱦᱟᱸᱭ ᱡᱮ ᱯᱚᱨᱮᱥᱱᱟᱛᱷ ᱵᱩᱨᱩ ᱨᱮ ᱪᱮᱫ ᱫᱷᱚᱨᱢᱚ ᱠᱚᱠᱚ ᱟᱠᱚ ᱠᱚ ᱫᱟᱬᱟᱭᱮᱫᱼᱟ ᱠᱤ ᱟᱞᱮ ᱦᱚᱸᱞᱮ ᱵᱚᱸᱜᱟ ᱵᱩᱨᱩᱜᱼᱟ ᱱᱚᱸᱰᱮ ᱜᱮ ᱢᱮᱱᱠᱷᱟᱱ ᱚᱱᱠᱟ ᱫᱚ ᱵᱟᱝ ᱠᱟᱱᱟ ᱢᱟᱲᱟᱝ ᱠᱷᱚᱱ ᱟᱵᱚᱨᱮᱱ ᱦᱚᱲ ᱜᱮᱠᱚ ᱵᱚᱸᱜᱟ ᱵᱩᱨᱩᱜ ᱠᱟᱱ ᱛᱟᱸᱦᱮᱫ ᱠᱟᱺᱪᱼᱠᱟᱺᱪ ᱛᱮ ᱩᱱᱠᱩ ᱫᱚᱠᱚ ᱵᱚᱞᱚ ᱤᱫᱤᱜ ᱠᱟᱱᱟ ᱟᱨ ᱡᱟᱦᱟᱸ ᱟᱵᱚ ᱢᱟᱲᱟᱝ ᱠᱷᱚᱱ ᱟᱵᱚ ᱞᱟᱜᱟ ᱨᱮᱱᱟᱜ ᱠᱚ ᱨᱤᱠᱟᱹᱭᱮᱫᱼᱟ ᱢᱮᱱᱠᱷᱟᱱ ᱵᱟᱝᱟ ᱱᱚᱸᱰᱮ ᱠᱷᱚᱱ ᱱᱚᱝᱠᱟᱱ ᱞᱟᱠᱪᱟᱨ ᱥᱮᱨᱣᱟ ᱠᱚ ᱡᱷᱟᱞᱠᱟᱣᱟᱠᱟᱱᱟ ᱢᱟᱲᱟᱝ ᱯᱟᱥᱴᱟ ᱥᱮᱫ ᱠᱷᱚᱱ ᱦᱚᱸ ᱟᱨ ᱱᱤᱛ ᱦᱚᱸ ᱠᱤ ᱱᱚᱣᱟ ᱫᱚ ᱟᱵᱚ ᱫᱚ ᱵᱟᱵᱚ ᱵᱟᱹᱜᱤᱭᱟ ᱟᱨ ᱱᱤᱥᱪᱚᱭ ᱵᱚᱱ ᱵᱚᱸᱜᱟ ᱵᱩᱨᱩᱜ ᱜᱮᱭᱟ ᱢᱟᱨᱟᱝ ᱵᱩᱨᱩ ᱡᱚᱛᱚ ᱦᱚᱲ ᱵᱚᱱ ᱵᱚᱸᱜᱟᱜᱼᱟ ᱟᱹᱛᱩ ᱨᱮᱦᱚᱸ ᱥᱮ ᱪᱮᱫ ᱡᱟᱦᱮᱨ ᱨᱮᱦᱚᱸ ᱟᱛᱳ ᱨᱮᱱ ᱦᱚᱲ ᱡᱟᱦᱮᱨ ᱨᱮᱵᱚᱱ ᱵᱚᱸᱜᱟᱜᱼᱟ ᱢᱮᱱᱠᱷᱟᱱ ᱟᱵᱚ ᱫᱚ ᱯᱩᱨᱟᱹ ᱟᱵᱚ ᱫᱚ ᱟᱛᱩᱳ ᱫᱤᱥᱚᱢ ᱨᱮ ᱦᱮᱡᱽ ᱠᱟᱛᱮᱫ ᱵᱚᱱ ᱵᱚᱸᱜᱟ ᱵᱩᱨᱩᱜ ᱠᱟᱱᱟ ᱟᱨ ᱤᱧ ᱟᱥᱟᱭᱮᱫᱼᱟᱹᱧ ᱠᱤ ᱱᱚᱣᱟ ᱫᱚ ᱢᱤᱫᱴᱤᱡ ᱚᱱᱠᱟᱱ ᱤᱭᱟᱹ ᱴᱷᱟᱶ ᱠᱟᱱᱟ ᱛᱟᱵᱚᱱ ᱡᱟᱦᱟᱸ ᱡᱮ ᱟᱵᱚ ᱦᱚᱲ ᱦᱚᱯᱚᱱ ᱠᱚᱣᱟᱜ ᱚᱱᱠᱟᱱ ᱥᱮᱬᱟ ᱴᱷᱟᱶ ᱠᱟᱱᱟ ᱡᱮ ᱵᱚᱸᱜᱟ ᱵᱩᱨᱩ ᱨᱮᱱᱟᱜ ᱚᱱᱠᱟᱱ ᱜᱟᱲ ᱠᱟᱱᱟ ᱡᱟᱦᱟᱸ ᱠᱷᱚᱱ ᱟᱵᱚᱣᱟᱜ ᱯᱚᱱᱚᱛ ᱨᱮᱱᱟᱜ ᱞᱟᱠᱪᱟᱨ ᱥᱮᱨᱣᱟ ᱠᱚ ᱡᱷᱟᱞᱠᱟᱜᱼᱟ ᱟᱨ ᱚᱸᱰᱮ ᱠᱷᱚᱱ ᱜᱮ ᱟᱹᱰᱤ ᱠᱤᱪᱷᱩ ᱟᱵᱚ ᱯᱮᱦᱪᱟᱱ ᱢᱮᱱᱟᱜᱼᱟ ᱵᱟᱦᱨᱮ ᱨᱮᱦᱚᱸ ᱠᱤᱦᱚᱸ ᱡᱷᱟᱲᱠᱷᱚᱸᱰ ᱨᱮᱫᱚ ᱢᱟᱨᱟᱝ ᱵᱩᱨᱩ ᱢᱮᱱᱛᱮ ᱵᱩᱨᱩ ᱢᱮᱱᱟᱜᱼᱟ ᱟᱨ ᱱᱚᱸᱰᱮ ᱫᱚ ᱥᱟᱱᱛᱟᱲ ᱦᱚᱯᱚᱱ ᱠᱚᱠᱚ ᱵᱚᱸᱜᱟ ᱵᱩᱨᱩᱜᱼᱟ ᱟᱨ ᱵᱚᱸᱜᱟ ᱵᱩᱨᱩᱭ ᱜᱮᱭᱟ ᱵᱚᱱ